ᱦᱮᱸ ᱩᱛᱩ ᱫᱟᱠᱟ ᱫᱚ ᱩᱛᱩ ᱫᱟᱠᱟ ᱫᱟᱲᱮᱭᱟᱜ ᱜᱤᱭᱟᱹᱧ ᱵᱚᱞᱮ ᱡᱟᱦᱟᱸᱭᱮ ᱡᱚᱢ ᱞᱮᱠᱷᱟᱱ ᱫᱚ ᱵᱟᱭ ᱦᱤᱲᱤᱧᱟ ᱢᱮᱱᱠᱷᱟᱱ ᱟᱲᱟᱜ ᱵᱷᱟᱡᱟ ᱠᱚ ᱥᱮ ᱟᱞᱩ ᱵᱷᱟᱡᱟ ᱥᱮ ᱯᱟᱯᱚᱲ ᱵᱷᱟᱡᱟ ᱠᱚ ᱥᱮ ᱡᱤᱞ ᱩᱛᱩ ᱥᱮ ᱦᱟᱹᱠᱩ ᱩᱛᱩ ᱡᱮ ᱡᱤᱞ ᱩᱛᱩ ᱨᱮᱫᱚ ᱡᱮ ᱟᱹᱰᱤ ᱡᱷᱟᱞ ᱦᱚᱸ ᱢᱟᱹᱨᱤᱪ ᱟᱹᱰᱤ ᱜᱟᱱ ᱦᱚᱸ ᱵᱟᱹᱧ ᱞᱟᱜᱟᱣᱟᱜᱼᱟ ᱟᱨ ᱵᱩᱞᱩᱝ ᱦᱚᱸ ᱟᱹᱰᱤ ᱡᱟᱹᱥᱛᱤ ᱵᱟᱹᱧ ᱞᱟᱜᱟᱣᱟᱜᱼᱟ ᱥᱮ ᱢᱟᱹᱨᱤᱪ ᱠᱚᱦᱚᱸ ᱢᱚᱥᱞᱟ ᱠᱚ ᱢᱟᱱᱮ ᱯᱚᱨᱤᱢᱟᱱ ᱢᱚᱛᱚᱧ ᱞᱟᱜᱟᱣᱟᱜᱼᱟ ᱚᱱᱟᱛᱮ ᱡᱟᱦᱟᱸᱭᱮ ᱡᱚᱢ ᱠᱷᱟᱱ ᱟᱹᱰᱤ ᱥᱤᱵᱤᱞ ᱜᱮᱭ ᱞᱟᱹᱭᱟ ᱚᱱᱟ ᱛᱮᱜᱮ ᱠᱚ ᱞᱟᱹᱭᱟ ᱦᱳᱭᱛᱳ ᱟᱹᱰᱤ ᱢᱚᱡᱽ ᱤᱧ ᱩᱛᱩ ᱫᱟᱠᱟᱭᱟ ᱥᱮ ᱦᱟᱹᱠᱩ ᱨᱮᱦᱚᱸ ᱯᱚᱨᱤᱢᱟᱱ ᱢᱚᱛᱚ ᱢᱟᱱᱮ ᱡᱟᱹᱥᱛᱤ ᱵᱷᱟᱡᱟ ᱞᱮᱠᱷᱟᱱ ᱦᱳᱭᱛᱳ ᱩᱱᱟᱹᱜ ᱢᱚᱡᱽ ᱵᱟᱠᱚ ᱥᱟᱫ ᱵᱟᱝ ᱵᱩᱡᱷᱟᱹᱜᱼᱟ ᱚᱱᱟᱛᱮ ᱟᱹᱰᱤ ᱡᱟᱹᱥᱛᱤ ᱦᱚᱸ ᱵᱷᱟᱡᱟ ᱦᱚᱸ ᱵᱟᱝ ᱵᱟᱹᱧ ᱵᱷᱟᱡᱟ ᱠᱚᱣᱟ ᱟᱨ ᱟᱹᱰᱤ ᱱᱚᱨᱚᱢ ᱦᱚᱸ ᱵᱟᱹᱧ ᱤᱭᱟᱹ ᱠᱚᱣᱟ ᱢᱟᱱᱮ ᱢᱤᱰᱤᱭᱟᱢ ᱵᱷᱟᱵᱮ ᱚᱱᱟᱛᱮ ᱦᱟᱠᱩ ᱩᱛᱩ ᱨᱚᱦᱚᱸ ᱢᱟᱹᱨᱤᱪ ᱠᱚᱦᱚᱸ ᱥᱮ ᱤᱭᱟᱹ ᱠᱚᱦᱚᱸ ᱠᱚᱢ ᱧᱚᱜ ᱜᱤᱧ ᱞᱟᱜᱟᱣᱟ ᱚᱱᱟᱛᱮ ᱠᱚ ᱞᱟᱹᱭᱟ ᱵᱚᱞᱮ ᱟᱹᱰᱤ ᱢᱚᱡᱽ ᱵᱚᱞᱮ ᱥᱤᱵᱤᱞ ᱠᱚᱣᱟ ᱟᱨ ᱥᱤᱵᱤᱞ ᱠᱚᱣᱟ ᱚᱱᱟᱛᱮ ᱡᱟᱦᱟᱸᱭᱮ ᱡᱚᱢ ᱞᱮᱠᱷᱟᱱ ᱟᱨ ᱚᱱᱟ ᱫᱚ ᱵᱟᱠᱚ ᱦᱤᱲᱤᱧ ᱫᱟᱲᱮᱭᱟᱜ ᱠᱟᱱᱟ ᱚᱱᱟᱛᱮᱠᱚ ᱟᱹᱰᱤ ᱟᱸᱴ ᱠᱚ ᱫᱤᱥᱟᱹᱭᱟ